ᱱᱚᱣᱟ ᱴᱚᱴᱷᱟ ᱨᱮᱭᱟᱜ ᱯᱟᱹᱨᱥᱤ ᱱᱤᱭᱩᱡᱽ ᱪᱮᱱᱮᱞ ᱫᱚ ᱢᱮᱱᱟᱜ ᱜᱮᱭᱟ ᱡᱟᱦᱟᱸ ᱞᱮᱠᱟ ᱞᱚᱵᱚ ᱦᱟᱸᱥᱫᱟ ᱱᱤᱭᱩᱡᱽ ᱪᱮᱱᱮᱞ ᱩᱱᱤᱭᱟᱜ ᱱᱤᱭᱩᱡᱽ ᱪᱮᱱᱮᱞ ᱛᱮ ᱱᱚᱣᱟ ᱵᱟᱰᱟᱭ ᱦᱚᱪᱚᱭᱮᱫᱼᱟ ᱥᱮ ᱠᱤ ᱚᱠᱟ ᱚᱠᱟ ᱫᱮᱥ ᱨᱮ ᱚᱠᱟ ᱚᱠᱟ ᱢᱚᱛᱞᱚᱵ ᱫᱤᱥᱚᱢ ᱨᱮ ᱪᱮᱫ ᱞᱮᱠᱟᱱ ᱠᱤᱪᱨᱤᱡᱽ ᱢᱟᱱᱮ ᱞᱩᱜᱽᱲᱤᱡ ᱰᱨᱮᱥ ᱠᱚᱠᱚ ᱦᱚᱨᱚᱜᱮᱫᱼᱟ ᱦᱚᱨᱚᱜᱽ ᱟᱠᱚ ᱚᱠᱟ ᱥᱮᱫ ᱫᱚ ᱚᱠᱟ ᱞᱮᱠᱟ ᱠᱚ ᱵᱮᱵᱷᱟᱨᱟ ᱚᱠᱟ ᱥᱮᱫ ᱫᱚ ᱚᱠᱟ ᱞᱮᱠᱟ ᱠᱚ ᱡᱚᱢ ᱧᱩᱭᱟ ᱪᱮᱫ ᱠᱚᱠᱚ ᱡᱚᱢ ᱧᱩᱭᱟ ᱚᱱᱟ ᱠᱚᱭ ᱞᱟᱹᱭ ᱟᱠᱟᱫᱼᱟ ᱫᱮᱠᱷᱟᱣ ᱟᱠᱟᱫ ᱟᱭ ᱪᱮᱱᱮᱞ ᱨᱮ ᱟᱨᱦᱚᱸ ᱤᱭᱟᱹ ᱤᱭᱟᱹ ᱢᱤᱫᱴᱮᱱ ᱢᱮᱱᱟᱭᱟ ᱵᱟᱦᱟᱫᱩᱨ ᱥᱚᱨᱮᱱ ᱩᱱᱤᱭᱟᱜ ᱨᱮ ᱠᱚᱢᱮᱰᱤ ᱢᱤᱫᱴᱮᱱ ᱪᱮᱱᱮᱞ ᱛᱟᱭ ᱚᱱᱟ ᱩᱱᱤᱭᱟᱜ ᱦᱚᱸ ᱢᱤᱫᱴᱮᱱ ᱪᱮᱱᱮᱞ ᱚᱱᱟᱨᱮ ᱫᱮᱠᱷᱟᱣ ᱜᱮᱭᱟᱭ ᱟᱹᱰᱤ ᱠᱤᱪᱷᱩ ᱵᱷᱤᱰᱭᱳ ᱠᱚ ᱯᱷᱤᱨ ᱟᱨᱦᱚᱸ ᱢᱮᱱᱟᱭᱟ ᱦᱟᱸᱥᱫᱟ ᱠᱞᱟᱥᱮᱥ ᱩᱱᱤᱭᱟᱜ ᱨᱮᱫᱚ ᱥᱟᱱᱛᱟᱲᱤ ᱛᱮ ᱚᱞ ᱵᱮᱠᱚᱨᱚᱱ ᱠᱚ ᱢᱚᱛᱞᱚᱵ ᱨᱚᱱᱚᱲ ᱡᱟᱦᱟᱸ ᱠᱚ ᱢᱮᱛᱟᱜᱟᱜ ᱠᱟᱱᱟ ᱚᱱᱟ ᱠᱚᱭ ᱯᱟᱲᱦᱟᱣ ᱠᱚᱣᱟ ᱡᱟᱦᱟᱸ ᱪᱤᱠᱤ ᱠᱚᱢᱯᱤᱴᱤᱥᱮᱱ ᱵᱟᱞᱟ ᱮᱠᱡᱟᱢ ᱠᱚᱨᱮ ᱦᱤᱡᱩᱜᱼᱟ ᱚᱱᱟ ᱨᱮᱭᱟᱜ ᱢᱤᱞᱟᱹᱣ ᱟᱫᱷᱟᱨ ᱢᱮᱱᱟᱜᱼᱟ ᱚᱱᱟ ᱦᱤᱥᱟᱹᱵ ᱛᱮᱭᱟᱜ ᱥᱤᱞᱮᱵᱟᱥ ᱢᱮᱱᱟᱜ ᱟᱥᱮ ᱛᱳ ᱚᱱᱟ ᱠᱚᱨᱮᱱᱟᱜ ᱠᱷᱚᱱ ᱯᱟᱲᱦᱟᱣ ᱠᱚᱣᱟᱭ ᱡᱚᱛᱚᱱᱟᱜ ᱞᱟᱹᱭ ᱟᱠᱚᱣᱟᱭ ᱩᱱᱤᱭᱟᱜ ᱢᱤᱫᱴᱮᱱ ᱪᱮᱱᱮᱞ ᱡᱚᱛᱚᱱᱟᱜ ᱠᱷᱚᱵᱚᱨ ᱢᱚᱛᱞᱚᱵ ᱟᱸᱡᱚᱢᱚᱜᱼᱟ ᱞᱚᱵᱚ ᱦᱟᱸᱥᱫᱟ ᱦᱚᱸ ᱡᱟᱦᱟᱸ ᱪᱤᱠᱤ ᱟᱹᱰᱤ ᱡᱟᱭᱜᱟ ᱠᱚᱨᱮ ᱫᱟᱬᱟ ᱟᱹᱜᱩ ᱟᱠᱟᱫ ᱟᱭ ᱟᱹᱰᱤ ᱠᱤᱪᱷᱩ ᱠᱤᱪᱷᱩ ᱪᱤᱡᱽ ᱫᱮᱠᱷᱟᱣ ᱟᱠᱟᱫ ᱵᱚᱱᱟᱭ ᱧᱮᱞ ᱟᱠᱟᱫ ᱜᱮᱭᱟᱵᱚᱱ ᱩᱱᱤ ᱦᱚᱸ ᱢᱟᱱᱮ ᱜᱳᱴᱟ ᱟᱹᱰᱤ ᱫᱤᱥᱚᱢᱮ ᱫᱟᱬᱟ ᱠᱮᱫᱼᱟ ᱟᱨ ᱧᱮᱞ ᱟᱠᱟᱫ ᱜᱮᱭᱟᱵᱚᱱ ᱯᱟᱞᱮᱫ ᱡᱚᱛᱚ ᱦᱚᱲ ᱜᱮ ᱢᱟᱱᱮ ᱟᱞᱟᱜᱽ ᱟᱞᱟᱜᱽ ᱫᱤᱥᱚᱢ ᱨᱮ ᱢᱟᱱᱮ ᱟᱞᱟᱜᱽ ᱟᱞᱟᱜᱽ ᱞᱮᱠᱟ ᱦᱚᱲ ᱦᱚᱸ ᱢᱮᱱᱟᱜ ᱵᱚᱱᱟ ᱱᱤᱭᱟᱹ ᱚᱠᱟ ᱥᱮᱫ ᱫᱚ ᱦᱮᱸᱫᱮ ᱫᱷᱟᱨᱟ ᱦᱚᱲ ᱠᱚ ᱚᱠᱟ ᱥᱮᱫ ᱫᱚ ᱟᱹᱰᱤ ᱮᱸᱥᱮᱞ ᱚᱠᱟ ᱥᱮᱫ ᱫᱚ ᱢᱤᱫ ᱳᱭ ᱟᱵᱚ ᱡᱟᱦᱟᱸ ᱞᱮᱠᱟ ᱢᱮᱱᱟᱜ ᱵᱚᱱᱟ ᱩᱱᱟᱹᱜ ᱮᱥᱮᱞ ᱦᱚᱸ ᱵᱟᱝ ᱥᱮ ᱩᱱᱟᱹᱜ ᱦᱮᱸᱫᱮ ᱦᱚᱸ ᱵᱟᱝ ᱦᱳᱭ ᱚᱱᱮ ᱱᱟᱦᱟᱜ ᱵᱤᱡᱽᱨᱮ ᱛᱟᱞᱟᱨᱮ ᱦᱮᱱᱟᱜ ᱵᱚᱱᱟ ᱚᱱᱠᱟᱜᱮ ᱟᱞᱟᱜᱽ ᱟᱞᱟᱜᱽ ᱴᱚᱴᱷᱟᱨᱮ ᱟᱞᱟᱜᱽ ᱟᱞᱟᱜᱽ ᱦᱚᱲ ᱢᱮᱱᱟᱜ ᱵᱚᱱᱟ ᱚᱠᱟ ᱞᱮᱠᱟ ᱪᱚᱝ